ᱟᱵᱚ ᱵᱷᱟᱨᱚᱛ ᱨᱮᱱᱟᱜ ᱥᱟᱜᱟᱲᱚᱢ ᱵᱮᱵᱚᱥᱛᱟ ᱟᱹᱰᱤ ᱱᱟᱯᱟᱭ ᱢᱮᱱᱟᱜᱼᱟ ᱢᱤᱫᱴᱷᱮᱱ ᱠᱷᱚᱱ ᱢᱤᱫ ᱫᱤᱥᱚᱢ ᱪᱟᱞᱟᱣ ᱞᱟᱹᱜᱤᱫᱛᱮ ᱨᱮᱹᱞ ᱫᱟᱜ ᱡᱟᱦᱟᱡᱽ ᱢᱮᱱᱟᱜᱼᱟ ᱩᱰᱟᱹᱱ ᱜᱟᱹᱰᱤ ᱢᱮᱱᱟᱜᱼᱟ ᱥᱮ ᱢᱤᱫᱴᱷᱮᱱ ᱠᱷᱚᱱ ᱢᱤᱫ ᱥᱟᱦᱟᱨ ᱪᱟᱞᱟᱣ ᱞᱟᱹᱜᱤᱫᱛᱮ ᱨᱮᱹᱞ ᱜᱟᱹᱰᱤ ᱢᱮᱱᱟᱜᱼᱟ ᱟᱹᱰᱤ ᱱᱟᱯᱟᱭ ᱵᱮᱵᱚᱥᱛᱟ ᱢᱮᱱᱟᱜᱼᱟ ᱱᱚᱸᱰᱮ ᱠᱷᱚᱱ ᱥᱤᱞᱫᱟᱹ ᱪᱟᱞᱟᱣ ᱞᱟᱹᱜᱤᱫ ᱥᱟᱭᱠᱮᱞ ᱛᱮᱦᱚᱸ ᱪᱟᱞᱟᱣ ᱜᱟᱱᱚᱜᱼᱟ ᱟᱢ ᱡᱩᱫᱤᱢ ᱢᱚᱱᱮᱭᱟ ᱴᱳᱴᱳᱛᱤᱧ ᱪᱟᱞᱟᱜᱼᱟ ᱛᱟᱹᱣ ᱜᱟᱱᱚᱜᱼᱟ ᱢᱚᱴᱚᱨ ᱥᱟᱭᱠᱮᱞ ᱛᱮ ᱪᱟᱞᱟᱣ ᱜᱟᱱᱚᱜᱼᱟ ᱟᱹᱰᱤ ᱱᱟᱯᱟᱭ ᱵᱮᱵᱚᱥᱛᱟ ᱢᱮᱱᱟᱜᱼᱟ ᱚᱱᱟ ᱥᱚᱲᱚᱠ ᱯᱚᱛᱷ ᱟᱵᱚᱣᱟᱜ ᱱᱚᱣᱟ ᱰᱟᱦᱟᱨ ᱠᱚ ᱞᱟᱦᱟ ᱠᱷᱚᱱ ᱫᱚ ᱟᱹᱰᱤ ᱱᱟᱯᱟᱭ ᱟᱠᱟᱱᱟ ᱰᱷᱟᱹᱞᱟᱹᱭ ᱟᱠᱟᱫᱼ ᱟᱠᱚ ᱥᱮ ᱟᱛᱳ ᱚᱲᱟᱜ ᱠᱚᱦᱚᱸ ᱟᱹᱰᱤ ᱩᱱᱱᱚᱛᱚ ᱵᱩᱡᱷᱟᱹᱜ ᱠᱟᱱᱟ ᱟᱹᱰᱤ ᱵᱚᱱ ᱞᱟᱦᱟ ᱪᱟᱞᱟᱜ ᱠᱟᱱ ᱞᱮᱠᱟ ᱤᱧ ᱟᱹᱭᱠᱟᱹᱣᱫᱟ ᱟᱵᱚᱣᱟᱜ ᱱᱟᱦᱟᱜ ᱯᱟᱹᱦᱤᱞ ᱠᱷᱚᱱ ᱫᱚ ᱱᱟᱦᱟᱜ ᱫᱚ ᱩᱱᱟᱹᱜ ᱚᱥᱩᱵᱤᱫᱟ ᱜᱮ ᱵᱟᱹᱱᱩᱜᱼᱟ ᱡᱩᱫᱤᱧ ᱢᱚᱱᱮᱭᱟ ᱱᱤᱛᱳᱜ ᱥᱤᱞᱫᱟᱹᱧ ᱪᱟᱞᱟᱜᱼᱟ ᱱᱤᱛᱜᱮ ᱴᱳᱴᱳᱢ ᱡᱟᱦᱟᱸᱭᱜᱮᱢ ᱯᱷᱳᱱᱟᱭ ᱠᱷᱟᱱ ᱱᱤᱛᱜᱮ ᱴᱳᱴᱳᱭ ᱟᱜᱩᱣᱟᱢᱟ ᱱᱤᱛᱜᱮ ᱩᱱᱤ ᱠᱩᱲᱟᱹᱭ ᱮᱢᱟᱭ ᱠᱷᱟᱱᱜᱮ ᱥᱤᱞᱫᱟᱹᱭ ᱤᱫᱤ ᱦᱚᱴᱚ ᱠᱟᱢᱟᱭ ᱥᱮ ᱟᱢ ᱡᱩᱫᱤᱢ ᱢᱚᱱᱮᱭᱟ ᱱᱚᱸᱰᱮ ᱠᱷᱚᱱ ᱠᱳᱞᱠᱟᱛᱟᱧ ᱪᱟᱞᱟᱜᱼᱟ ᱡᱷᱟᱲᱜᱨᱟᱢᱮᱢ ᱪᱟᱞᱟᱣ ᱞᱮᱱᱠᱷᱟᱱᱜᱮ ᱚᱰᱮ ᱨᱮᱹᱞ ᱨᱮ ᱫᱮᱡ ᱠᱟᱛᱮ ᱠᱳᱞᱠᱟᱛᱟᱢ ᱛᱤᱭᱳᱜ ᱫᱟᱲᱮᱭᱟᱜᱼᱟ ᱟᱨ ᱡᱩᱫᱤᱢ ᱢᱚᱱᱮᱭᱟ ᱡᱮ ᱮᱴᱟᱜ ᱫᱤᱥᱚᱢᱤᱧ ᱪᱟᱞᱟᱜᱼᱟ ᱚᱱᱟ ᱞᱟᱹᱜᱤᱫᱛᱮ ᱵᱮᱵᱚᱥᱛᱟ ᱢᱮᱱᱟᱜᱼᱟ ᱩᱰᱟᱹᱱ ᱜᱟᱹᱰᱤ ᱩᱰᱟᱹᱱ ᱜᱟᱹᱰᱤᱛᱮ ᱦᱟᱱᱟ ᱫᱤᱥᱚᱢ ᱠᱷᱚᱱ ᱱᱚᱣᱟ ᱫᱤᱥᱚᱢ ᱱᱚᱣᱟ ᱫᱤᱥᱚᱢ ᱠᱷᱚᱱ ᱦᱟᱱᱟ ᱫᱤᱥᱚᱢ ᱟᱭᱢᱟ ᱫᱤᱥᱚᱢᱮᱢ ᱫᱟᱬᱟ ᱫᱟᱲᱮᱭᱟᱜᱼᱟ ᱱᱟᱦᱟᱜ ᱟᱵᱚ ᱵᱷᱟᱨᱚᱛ ᱫᱤᱥᱚᱢ ᱨᱮ ᱟᱹᱰᱤ ᱱᱟᱯᱟᱭ ᱵᱮᱵᱚᱥᱛᱟ ᱢᱮᱱᱟᱜᱼᱟ ᱟᱨ ᱟᱵᱚᱣᱟᱜ ᱩᱱᱱᱚᱛᱚ ᱟᱹᱰᱤᱴᱟᱜᱮ ᱩᱱᱱᱚᱛᱚᱣᱟᱠᱟᱱᱟ ᱟᱨ ᱟᱱᱟᱴ ᱠᱚᱦᱚᱸ ᱢᱮᱱᱟᱜᱼᱟ ᱟᱹᱰᱤ ᱜᱟᱱ ᱪᱮᱞᱮᱧᱡᱽ ᱡᱮᱢᱚᱱ ᱟᱹᱰᱤ ᱡᱟᱭᱜᱟᱨᱮ ᱜᱟᱰᱟ ᱠᱚ ᱴᱷᱤᱠᱴᱷᱟᱠ ᱮᱠᱷᱚᱱᱚ ᱟᱹᱣᱨᱤ ᱛᱚᱞ ᱦᱩᱭᱩᱜᱼᱟ ᱛᱚᱞ ᱠᱟᱹᱢᱤ ᱪᱟᱞᱟᱜ ᱠᱟᱱᱟ ᱮᱭ ᱵᱩᱨᱩ ᱰᱩᱝᱨᱤ ᱠᱚ ᱢᱟᱜ ᱠᱟᱛᱮᱫ ᱰᱟᱦᱟᱨ ᱠᱚ ᱵᱮᱱᱟᱣᱮᱫ ᱛᱟᱵᱚᱱᱟ ᱟᱹᱰᱤ ᱱᱟᱯᱟᱭ ᱡᱤᱱᱤᱥ ᱚᱱᱟ ᱰᱟᱦᱟᱨ ᱠᱚ ᱵᱮᱱᱟᱣ ᱞᱟᱹᱜᱤᱫ ᱟᱭᱢᱟ ᱜᱟᱱ ᱜᱮ ᱠᱷᱚᱨᱪᱟᱜ ᱠᱟᱱᱟ ᱥᱮ ᱠᱷᱚᱨᱚᱪᱚᱜᱼᱟ ᱢᱟᱱᱮ ᱟᱹᱰᱤᱜᱟᱱ ᱠᱟᱹᱢᱤᱜᱮ ᱮᱠᱷᱚᱱᱳ ᱠᱤᱪᱷᱩ ᱵᱟᱠᱤ ᱢᱮᱱᱟᱜ ᱜᱮᱭᱟ ᱥᱮ ᱦᱳᱭᱳᱜ ᱠᱟᱱᱟ ᱮᱛᱚᱦᱚᱵ ᱟᱠᱟᱱᱟ ᱮᱛᱚᱦᱚᱵ ᱟᱠᱟᱱᱟ ᱢᱩᱪᱟᱹᱫᱚᱜ ᱜᱮᱭᱟ ᱵᱟᱝ ᱫᱚ ᱵᱟᱝ ᱦᱳᱭᱳᱜ ᱜᱮᱭᱟ ᱱᱚᱣᱟ ᱠᱚ ᱦᱩᱭᱞᱮᱱᱠᱷᱟᱱ ᱟᱨᱚ ᱟᱹᱰᱤ ᱜᱟᱱᱜᱮ ᱱᱟᱯᱟᱭᱚᱜᱼᱟ